ᱦᱮᱸ ᱤᱧ ᱠᱟᱹᱴᱤᱡ ᱨᱮ ᱟᱨ ᱱᱤᱭᱟᱹ ᱚᱠᱛᱚ ᱦᱚᱸ ᱤᱧᱟᱹᱝ ᱞᱩᱰᱳ ᱵᱮᱴᱢᱤᱱᱴᱚᱱ ᱠᱟᱵᱟᱰᱤ ᱱᱤᱭᱟᱹ ᱠᱚᱧ ᱠᱷᱮᱞᱟ ᱤᱧᱫᱚ ᱟᱨ ᱞᱩᱰᱳ ᱫᱚ ᱚᱲᱟᱜ ᱨᱮᱦᱚᱸ ᱠᱷᱮᱞ ᱜᱟᱱᱚᱜᱼᱟ ᱟᱨ ᱵᱟᱭᱨᱮ ᱨᱮᱦᱚᱸ ᱠᱷᱮᱞ ᱜᱟᱱᱚᱜᱼᱟ ᱵᱮᱰᱢᱤᱱᱴᱚᱱ ᱦᱚᱸ ᱚᱲᱟᱜ ᱨᱮᱦᱚᱸ ᱠᱷᱮᱞ ᱜᱟᱱᱚᱜᱼᱟ ᱵᱟᱭᱨᱮ ᱨᱮᱦᱚᱸ ᱠᱷᱮᱞ ᱜᱟᱱᱚᱜᱼᱟ ᱟᱨ ᱠᱟᱵᱟᱰᱤ ᱯᱷᱩᱴᱵᱚᱞ ᱱᱤᱭᱟᱹ ᱠᱚᱫᱚ ᱴᱚᱞᱟ ᱴᱟᱺᱰᱤ ᱥᱮ ᱞᱟᱹᱴᱩᱼᱞᱟᱹᱴᱩ ᱮᱥᱴᱮᱰᱤᱭᱟᱢ ᱨᱮᱦᱚᱸ ᱠᱷᱮᱞ ᱜᱟᱱᱚᱜᱼᱟ ᱤᱧ ᱫᱚ ᱯᱷᱩᱴᱵᱚᱞ ᱦᱚᱸ ᱟᱹᱰᱤ ᱢᱚᱡᱤᱧ ᱟᱹᱭᱠᱟᱹᱣᱟ ᱟᱨ ᱠᱟᱹᱴᱤᱡ ᱠᱷᱚᱱᱜᱮ ᱯᱷᱩᱴᱵᱚᱞ ᱤᱧ ᱠᱷᱮᱞᱟ ᱟᱨ ᱤᱧᱟᱹᱜ ᱦᱚᱸ ᱢᱚᱱᱮᱨᱮ ᱤᱪᱪᱷᱟᱹ ᱢᱮᱱᱟᱜ ᱛᱤᱧᱟᱹ ᱢᱳᱦᱚᱱ ᱵᱟᱜᱟᱱ ᱯᱷᱩᱴᱵᱚᱞ ᱮᱠᱟᱰᱮᱢᱤ ᱨᱮ ᱢᱤᱫ ᱫᱤᱱ ᱪᱟᱱᱥᱤᱧ ᱧᱟᱢᱟ ᱟᱨ ᱦᱚᱲ ᱦᱚᱸ ᱟᱭᱢᱟ ᱨᱚᱠᱚᱢ ᱠᱚ ᱠᱷᱮᱞᱟ ᱜᱚᱴᱟ ᱵᱷᱟᱨᱚᱛ ᱨᱮᱜᱮ ᱠᱷᱮᱞ ᱨᱮᱱᱟᱜ ᱟᱭᱢᱟᱜᱟᱱ ᱠᱷᱮᱞᱳᱰ ᱫᱚᱞ ᱢᱮᱱᱟᱜ ᱠᱟᱫᱟ ᱮᱠᱟᱰᱮᱢᱤ ᱢᱮᱱᱟᱜ ᱠᱟᱫᱟ ᱡᱟᱦᱟᱸᱨᱮ ᱦᱚᱲ ᱠᱚ ᱠᱷᱮᱞᱟᱭᱮᱫᱟ ᱫᱩᱨᱜᱟᱹᱯᱩᱨ ᱨᱮ ᱢᱮᱱᱟᱜ ᱠᱟᱫᱟ ᱠᱳᱞᱠᱟᱛᱟ ᱨᱮ ᱢᱮᱱᱟᱜ ᱠᱟᱫᱟ ᱢᱮᱱᱠᱷᱟᱱ ᱫᱚ ᱜᱚᱴᱟ ᱵᱷᱟᱨᱚᱛ ᱨᱮᱜᱮ ᱠᱷᱮᱞᱳᱱᱰ ᱨᱮᱱᱟᱜ ᱫᱚᱞ ᱫᱚ ᱢᱮᱱᱟᱜ ᱠᱟᱜᱼᱟ